ᱤᱛᱩᱱ ᱟᱥᱲᱟ ᱨᱮ ᱤᱧᱟᱹᱜ ᱠᱩᱥᱤᱭᱟᱱ ᱥᱟᱵᱡᱮᱠᱴ ᱫᱚ ᱛᱟᱦᱮᱸ ᱠᱟᱱᱟ ᱚᱝᱠᱚ ᱚᱝᱠᱚ ᱫᱚ ᱜᱤᱫᱽᱨᱟᱹ ᱠᱷᱚᱱᱟᱜ ᱜᱮ ᱟᱹᱰᱤ ᱡᱚᱨ ᱤᱧ ᱠᱚᱨᱟᱣ ᱫᱟᱲᱮᱭᱟᱜ ᱛᱟᱦᱮᱱᱟ ᱥᱮ ᱱᱮᱛᱟᱨ ᱦᱚᱧ ᱠᱚᱨᱟᱣ ᱫᱟᱲᱮᱭᱟᱜ ᱜᱤᱭᱟ ᱚᱱᱟᱛᱮ ᱤᱧ ᱫᱚ ᱚᱝᱠᱚ ᱫᱚ ᱟᱹᱰᱤ ᱪᱮᱦᱨᱟᱧ ᱵᱩᱡᱷᱟᱹᱣᱟ